ᱦᱮᱞᱳ ᱦᱮᱸ ᱚᱠᱟ ᱠᱷᱚᱡ ᱮᱢ ᱯᱷᱳᱱ ᱟᱠᱟᱫᱛᱮ ᱚ ᱟᱪᱪᱷᱟ

ᱦᱮᱸ ᱦᱮᱸ ᱦᱮᱸ ᱦᱮᱸ ᱦᱮᱸ ᱟᱫᱚ ᱪᱮᱫ ᱪᱮᱫ ᱨᱩᱣᱟᱹ ᱧᱟᱢᱮᱫ ᱯᱮᱭᱟ ᱪᱮᱫ ᱨᱩᱣᱟᱹ ᱧᱟᱢ ᱠᱮᱫᱮ ᱛᱮ ᱪᱮᱠᱟ ᱪᱮᱠᱟᱣ ᱟᱠᱟᱱᱛᱮᱭ ᱪᱮᱫ ᱞᱮᱠᱟᱭ ᱟᱹᱭᱠᱟᱹᱣᱮᱫ ᱠᱟᱱᱛᱮ ᱟᱹᱣᱨᱤᱯᱮ ᱤᱫᱤᱭᱮᱭᱟ ᱟᱹᱣᱨᱤᱯᱮ ᱤᱫᱤᱭᱮᱭᱟ ᱦᱮᱸ ᱦᱮᱸ ᱦᱮᱸ ᱟᱫᱚ ᱵᱟᱯᱮ ᱤᱫᱤ ᱵᱟᱲᱟ ᱟᱠᱟᱫᱮ ᱠᱷᱟᱡ ᱫᱚ ᱯᱨᱚᱛᱷᱚᱢ ᱛᱚ ᱱᱤᱛᱚᱜ ᱫᱚ ᱩᱱᱤ ᱤᱭᱟᱹ ᱫᱷᱟᱹᱫᱩᱞ ᱫᱷᱟᱹᱫᱩᱞ ᱦᱟᱸᱥᱯᱟᱛᱟᱞ ᱠᱚᱡ ᱚᱸᱰᱮ ᱜᱮ ᱯᱷᱨᱤ ᱛᱮᱦᱚᱸ ᱤᱭᱟᱹ ᱧᱟᱢᱚᱜ ᱠᱟᱱᱟ ᱮᱢᱵᱩᱞᱮᱱᱥ ᱦᱚᱸ ᱟᱫᱚ ᱯᱟᱥᱮᱡ ᱚᱱᱟ ᱫᱚᱠᱟᱱ ᱠᱚᱨᱮ ᱫᱚᱠᱚ ᱴᱟᱸᱜᱟᱣ ᱵᱟᱲᱟᱣᱟᱠᱟᱫ ᱜᱮᱭᱟ ᱚᱱᱟ ᱯᱳᱥᱴᱟᱨ ᱠᱚᱫᱚ ᱚᱸᱰᱮ ᱠᱷᱚᱡ ᱱᱟᱢᱵᱟᱨ ᱧᱟᱢ ᱠᱟᱛᱮ ᱦᱮᱸ ᱱᱟᱢᱵᱟᱨ ᱧᱟᱢ ᱠᱟᱛᱮ ᱩᱱᱤ ᱚᱱᱟᱨᱮ ᱱᱟᱢᱵᱟᱨ ᱨᱮᱯᱮ ᱠᱚᱞ ᱞᱮᱠᱷᱟᱡ ᱜᱤ ᱟᱯᱮ ᱮᱢᱵᱩᱞᱮᱱᱥ ᱦᱚᱸ ᱯᱷᱨᱤ ᱜᱮᱯᱮ ᱧᱟᱢᱟ ᱨᱮᱸᱜᱮᱡ ᱦᱚᱲ ᱫᱚ ᱚᱠᱟ ᱠᱷᱚᱡ ᱴᱟᱠᱟ ᱯᱮ ᱧᱟᱢᱟ ᱥᱮ ᱵᱟᱝ ᱦᱮᱸ ᱦᱮᱸ ᱟᱫᱚ ᱟᱫᱚ ᱚᱱᱟ ᱱᱟᱢᱵᱟᱨ ᱨᱮᱯᱮ ᱠᱚᱞ ᱞᱮᱠᱷᱟᱡ ᱟᱯᱮ ᱚᱠᱟ ᱴᱷᱮᱡ ᱯᱮ ᱤᱫᱤ ᱦᱚᱪᱚᱭᱮᱭᱟ ᱡᱮᱢᱚᱱ ᱵᱷᱟᱴᱩᱞ ᱦᱟᱸᱥᱯᱟᱛᱟᱞ ᱦᱚᱸ ᱢᱮᱱᱟᱜᱼᱟ ᱚᱸᱰᱮ ᱦᱚᱸ ᱯᱨᱚᱛᱷᱚᱢᱚᱛᱚ ᱩᱱᱠᱩ ᱯᱷᱚᱴᱳ ᱢᱚᱴᱳ ᱨᱩᱜᱤ ᱫᱚᱠᱚ ᱧᱮᱞᱚᱫ ᱠᱚᱜᱮᱭᱟ ᱚᱠᱚᱭ ᱠᱚᱢ ᱡᱩᱫᱤ ᱨᱩᱣᱟᱹ ᱦᱮᱱᱟᱜ ᱛᱟᱭ ᱠᱷᱟᱡ ᱦᱮᱸ ᱟᱨ ᱛᱟᱭᱚᱢᱛᱮ ᱡᱩᱫᱤ ᱚᱸᱰᱮ ᱡᱩᱫᱤ ᱵᱟᱠᱚ ᱫᱟᱲᱮᱭᱟᱜ ᱠᱷᱟᱡ ᱦᱮᱱᱟᱜᱼᱟ ᱰᱤᱢᱱᱟ ᱨᱟᱭᱜᱚᱧᱡ ᱦᱟᱸᱥᱯᱟᱛᱟᱞ ᱦᱮᱱᱟᱜᱼᱟ ᱥᱚᱨᱠᱟᱨᱤ ᱦᱟᱸᱥᱯᱟᱛᱟᱞ ᱦᱮᱱᱟᱜᱼᱟ ᱞᱟᱹᱴᱩ ᱦᱟᱸᱥᱯᱟᱛᱟᱞ ᱫᱚᱥ ᱛᱟᱞᱟ ᱦᱮᱸ ᱚᱸᱰᱮᱯᱮ ᱢᱮᱛᱟᱭ ᱠᱷᱟᱡ ᱜᱮ ᱚᱸᱰᱮᱜᱮ ᱞᱟᱹᱭ ᱯᱮ ᱚᱸᱰᱮ ᱤᱫᱤᱭᱮᱯᱮ ᱛᱳ ᱩᱱᱤ ᱰᱟᱭᱵᱟᱨᱜᱮᱭ ᱤᱫᱤ ᱯᱮᱭᱟ ᱟᱨᱠᱤ ᱚᱥᱩᱵᱤᱫᱟ ᱫᱚ ᱵᱟᱝ ᱦᱩᱭᱩᱜᱼᱟ ᱟᱨᱦᱚᱸ ᱡᱩᱫᱤ ᱚᱱᱠᱟᱱ ᱡᱩᱫᱤ ᱴᱟᱠᱟ ᱯᱚᱭᱥᱟ ᱡᱩᱫᱤ ᱦᱚᱲ ᱠᱚ ᱛᱟᱦᱮᱱ ᱠᱷᱟᱡ ᱢᱮᱥᱟᱢᱤᱥᱤ ᱛᱷᱚᱲᱟ ᱛᱷᱚᱲᱤ ᱛᱟᱦᱚᱞᱮ ᱫᱚ ᱟᱯᱮ ᱚᱱᱟ ᱵᱮᱼᱥᱚᱨᱠᱟᱨᱤ ᱦᱚᱸᱥᱯᱤᱴᱟᱞ ᱱᱟᱨᱥᱤᱝ ᱦᱳᱢ ᱠᱚᱨᱮ ᱦᱚᱸ ᱯᱮ ᱵᱷᱩᱨᱛᱤ ᱫᱟᱲᱮᱣᱟᱭᱟ ᱟᱨ ᱚᱱᱠᱟ ᱡᱩᱫᱤ ᱵᱟᱠᱚ ᱫᱟᱲᱮᱭᱟᱜ ᱠᱷᱟᱡ ᱡᱩᱫᱤ ᱤᱭᱟᱹᱨᱮ ᱢᱟᱱᱮ ᱥᱚᱨᱠᱟᱨᱤ ᱦᱟᱸᱥᱯᱟᱛᱟᱞ ᱨᱮ ᱛᱚᱠᱷᱚᱱ ᱜᱤ ᱟᱯᱮ ᱫᱚ ᱟᱫᱚ ᱠᱚ ᱢᱮᱱ ᱞᱮᱠᱷᱟᱡ ᱜᱮ ᱰᱟᱠᱴᱚᱨ ᱡᱩᱫᱤ ᱴᱷᱤᱠ ᱜᱮᱭᱟᱭ ᱡᱩᱫᱤ ᱫᱟᱲᱭᱟᱜᱼᱟᱭ ᱢᱮᱱᱛᱮ ᱛᱚ ᱚᱸᱰᱮ ᱯᱮ ᱵᱷᱩᱨᱛᱤ ᱠᱮᱫᱮ ᱜᱮ ᱟᱨ ᱵᱟᱝᱠᱷᱟᱡ ᱫᱚ ᱥᱚᱨᱠᱟᱨᱤ ᱦᱟᱸᱥᱯᱟᱛᱟᱞ ᱵᱮᱼᱥᱚᱨᱠᱟᱨᱤ ᱦᱟᱸᱥᱯᱟᱛᱟᱞ ᱦᱮᱱᱟᱜᱼᱟ ᱱᱟᱨᱥᱤᱝ ᱦᱳᱢ ᱠᱚᱨᱮ ᱚᱱᱟ ᱠᱚᱨᱮᱯᱮ ᱵᱷᱩᱨᱛᱤ ᱫᱟᱲᱮᱣᱟᱭᱟ ᱯᱚᱭᱥᱟ ᱠᱚᱲᱤ ᱵᱟᱹᱱᱩᱜ ᱠᱷᱟᱡ ᱫᱚ ᱦᱮᱸ ᱦᱮᱸ ᱦᱮᱸ ᱚ ᱦᱮᱸ ᱦᱮᱸ ᱦᱮᱸ ᱟᱫᱚ ᱡᱩᱫᱤ ᱢᱤᱫᱴᱮᱱ ᱥᱩᱡᱳᱜᱽ ᱥᱩᱵᱤᱫᱷᱟ ᱦᱚᱸ ᱢᱮᱱᱟᱜᱼᱟ ᱛᱚ ᱤᱭᱟᱹ ᱡᱩᱫᱤ ᱚᱱᱠᱟ ᱡᱩᱫᱤ ᱱᱟᱨᱥᱤᱝ ᱦᱳᱢ ᱠᱚᱨᱮ ᱦᱚᱸᱯᱮ ᱵᱷᱩᱨᱛᱤ ᱫᱟᱲᱮᱣᱟᱭᱟ ᱯᱷᱨᱤ ᱧᱚᱜ ᱛᱮᱜᱤ ᱡᱮᱢᱚᱱ ᱚᱱᱟ ᱥᱟᱥᱛᱷᱚ ᱥᱟᱛᱷᱤ ᱠᱟᱨᱰ ᱡᱩᱫᱤ ᱢᱮᱱᱟᱜ ᱛᱟᱢ ᱠᱷᱟᱡ ᱟᱯᱮ ᱟᱹᱛᱩ ᱠᱚᱨᱮ ᱯᱟᱥᱮᱡ ᱦᱩᱭ ᱵᱟᱲᱟᱣᱟᱠᱟᱱ ᱜᱮᱭᱟ ᱥᱮ ᱵᱟᱝ ᱸ ᱦᱮᱸ ᱩᱱᱠᱩ ᱠᱚ ᱦᱮᱸᱛᱚ ᱡᱩᱫᱤ ᱡᱩᱫᱤ ᱚᱱᱠᱟ ᱥᱚᱢᱚᱥᱥᱟ ᱵᱟᱲᱦᱟᱣ ᱞᱮᱱᱠᱷᱟᱡ ᱡᱮᱦᱮᱛᱩ ᱢᱟᱱᱮ ᱥᱚᱨᱠᱟᱨᱤ ᱦᱟᱸᱥᱯᱟᱛᱟᱞ ᱠᱚᱨᱮ ᱡᱩᱫᱤ ᱵᱟᱠᱚ ᱫᱟᱲᱮᱭᱟᱜ ᱠᱷᱟᱡ ᱦᱮᱸ ᱟᱫᱚ ᱤᱱᱟᱹ ᱵᱮᱥᱚᱨᱠᱟᱨᱤ ᱦᱩᱭᱩᱜ ᱠᱟᱱᱟ ᱱᱟᱨᱥᱤᱝ ᱦᱳᱢ ᱠᱚᱨᱮ ᱦᱚᱸᱯᱮ ᱤᱫᱤ ᱫᱟᱲᱮᱣᱟᱭᱟ ᱟᱫᱚ ᱯᱮ ᱩᱫᱩᱜ ᱟᱠᱚᱣᱟ ᱱᱚᱣᱟ ᱤᱭᱟᱹ ᱥᱟᱥᱛᱷ ᱥᱟᱛᱷᱤ ᱠᱟᱨᱰ ᱡᱮ ᱱᱚᱣᱟ ᱢᱮᱱᱟᱜ ᱛᱟᱞᱮᱭᱟ ᱟᱞᱮ ᱢᱟᱠᱚ ᱢᱮᱛᱟ ᱵᱟᱲᱟᱣᱟᱠᱟᱫ ᱞᱮ ᱡᱮ ᱱᱚᱣᱟ ᱛᱟᱦᱮᱱ ᱠᱷᱟᱡ ᱛᱟᱦᱞᱮ ᱪᱷᱟᱲ ᱠᱚ ᱧᱟᱢᱚᱜ ᱠᱟᱱᱟ ᱯᱟᱥᱮᱡ ᱛᱤᱱᱟᱹᱜ ᱟᱫᱷᱟ ᱜᱟᱱᱛᱮ ᱯᱩᱨᱟᱹ ᱪᱤᱠᱤᱛᱥᱟ ᱥᱮ ᱵᱟᱝ ᱚᱱᱮ ᱚᱱᱠᱟ ᱚᱱᱮ ᱚᱱᱠᱟ ᱥᱤᱥᱴᱮᱢ ᱢᱮᱱᱟᱜᱼᱟ ᱥᱚᱨᱠᱟᱨᱤ ᱢᱟᱫᱽᱫᱷᱚᱢᱛᱮ ᱦᱮᱸ ᱟᱫᱚ ᱦᱮᱸ ᱦᱮᱸ ᱦᱮᱸ ᱦᱮᱸ ᱚ ᱦᱮᱸ ᱟᱫᱚ ᱯᱨᱚᱛᱷᱚᱢ ᱫᱚ ᱵᱮᱼᱥᱚᱨᱠᱟᱨᱤ ᱦᱟᱸᱥᱯᱟᱛᱟᱞ ᱨᱮᱜᱮ ᱯᱮ ᱤᱫᱤᱭᱮᱭᱟ ᱟᱫᱚ ᱚᱸᱰᱮ ᱡᱩᱫᱤ ᱵᱟᱠᱚ ᱫᱟᱲᱮᱭᱟᱜ ᱠᱷᱟᱡ ᱚᱱᱟᱛᱤᱧ ᱢᱮᱱᱮᱫ ᱛᱟᱦᱮᱱᱟ ᱯᱨᱚᱛᱷᱚᱢᱚᱛ ᱚᱸᱰᱮᱜᱮ ᱤᱫᱤᱭᱮᱯᱮ ᱥᱚᱨᱠᱟᱨᱤ ᱦᱟᱸᱥᱯᱟᱛᱟᱨᱮ ᱤᱫᱤᱭᱮᱯᱮ ᱯᱨᱚᱛᱷᱚᱢ ᱚᱱᱟᱧ ᱞᱟᱹᱭᱟᱫ ᱯᱮᱭᱟᱹ ᱮᱢᱵᱩᱞᱮᱱᱥ ᱜᱷᱟᱴᱚᱞ ᱨᱮᱱᱟᱜ ᱛᱮ ᱚᱸᱰᱮ ᱯᱷᱳᱱ ᱟᱠᱚᱣᱟᱯᱮ ᱟᱨ ᱩᱱᱠᱩ ᱱᱩᱠᱩ ᱠᱚ ᱪᱟᱞᱟᱣᱮᱱ ᱜᱮ ᱯᱷᱨᱤᱛᱮ ᱚᱱᱟ ᱦᱚᱸ ᱚᱱᱟ ᱜᱟᱹᱰᱤ ᱦᱚᱸ ᱯᱚᱭᱥᱟ ᱴᱟᱠᱟ ᱵᱟᱝ ᱞᱟᱜᱟᱜᱼᱟ ᱦᱮᱸ ᱦᱮᱸ ᱦᱮᱸ ᱦᱮᱸ ᱦᱮᱸ ᱟᱪᱪᱷᱟ ᱚᱱᱟᱫᱚ ᱦᱮᱸ ᱟᱪᱪᱷᱟ ᱚᱱᱟᱫᱩᱧ ᱯᱷᱳᱱᱟᱠᱚᱣᱟ ᱦᱟᱸᱜ ᱤᱧ ᱯᱷᱳᱱ ᱜᱚᱫ ᱠᱟᱜᱼᱟ ᱦᱟᱸᱜᱦᱮᱸ ᱟᱨ ᱠᱚᱱᱳ ᱚᱥᱩᱵᱤᱫᱟ ᱵᱟᱝ ᱦᱩᱭᱩᱜᱼᱟ ᱟᱹᱰᱤ ᱩᱥᱟᱹᱨᱟᱜᱮ ᱤᱫᱤᱭᱫᱟ ᱦᱟᱸᱜ ᱟᱨ ᱦᱮᱸ ᱟᱨ ᱡᱩᱫᱤ ᱠᱚᱱᱳ ᱚᱥᱩᱵᱤᱫᱟ ᱵᱟᱭ ᱦᱩᱭᱩᱜ ᱠᱷᱟᱡ ᱛᱟᱭᱚᱢᱛᱮ ᱦᱟᱸᱜ ᱦᱮᱸ ᱟᱫᱚ ᱯᱮ ᱯᱷᱳᱱᱟᱫᱤᱧ ᱜᱮ ᱛᱩᱨᱟᱹᱛᱜᱮ ᱦᱟᱸᱜ ᱴᱷᱤᱠᱜᱮᱭᱟ ᱢᱟ ᱛᱚᱵᱮ ᱯᱷᱳᱱ ᱠᱩᱞ ᱜᱚᱫ ᱠᱟᱭ ᱠᱟᱹᱱᱟᱹᱧ ᱦᱟᱸᱜ